ᱦᱮᱞᱳ ᱟᱢ ᱱᱚᱶᱟ ᱵᱟᱸᱠᱩᱲᱟ ᱡᱮᱞᱟᱨᱮᱱ ᱚᱞᱪᱤᱠᱤ ᱢᱟᱪᱮᱫ ᱜᱚᱝᱠᱮ ᱠᱟᱱᱟᱢ ᱚᱱᱟ ᱢᱟᱫᱽᱫᱷᱚᱢ ᱛᱮᱜᱮ ᱟᱨᱠᱤ ᱪᱮᱫ ᱪᱤᱠᱤ ᱠᱩᱠᱞᱤᱧ ᱫᱚᱦᱚᱭ ᱞᱟᱹᱜᱤᱫ ᱟᱨᱠᱤ ᱞᱟᱹᱭ ᱫᱟᱹᱞᱤᱧ ᱱᱚᱶᱟ ᱤᱭᱟᱹ ᱟᱨᱠᱤ ᱱᱚᱶᱟ ᱵᱟᱸᱠᱩᱲᱟ ᱡᱮᱞᱟᱨᱮ ᱜᱤᱫᱽᱨᱟᱹ ᱠᱚᱦᱚᱸ ᱵᱟᱠᱚ ᱥᱮᱬᱟ ᱟ ᱛᱚ ᱚᱞᱪᱤᱠᱤ ᱤᱭᱟᱹᱛᱮ ᱟᱫᱚ ᱠᱟᱹᱪ ᱱᱚᱶᱟ ᱤᱭᱟᱹ ᱨᱮᱵᱤᱱ ᱟᱞᱮ ᱞᱟᱠᱟᱴᱟ ᱟᱹᱛᱳ ᱨᱮᱵᱤᱱ ᱦᱮᱡ ᱞᱮᱱᱠᱷᱟᱱ ᱠᱟᱹᱪ ᱵᱮᱱ ᱤᱭᱟᱹ ᱠᱮᱠᱚᱣᱟ ᱟᱨᱠᱤ ᱪᱮᱫ ᱦᱚᱴᱚ ᱠᱮᱠᱚᱣᱟ ᱵᱟᱝ ᱵᱟᱹᱱᱩᱜᱼᱟ ᱟᱹᱵᱤᱱᱟᱜ ᱟᱜ ᱠᱷᱟᱱ ᱱᱟᱢᱵᱟᱨ ᱞᱤᱧ ᱤᱭᱟᱹ ᱟᱠᱟᱫᱟ ᱦᱟᱛᱟᱣ ᱠᱟᱜᱼᱟ ᱞᱤᱧ ᱟᱫᱚ ᱚᱱᱟ ᱦᱚᱛᱮᱡ ᱛᱮᱜᱮ ᱟᱹᱵᱤᱱ ᱞᱤᱧ ᱯᱷᱳᱱ ᱟᱠᱟᱫ ᱵᱤᱱᱟ ᱡᱮ ᱤᱭᱟᱹ ᱱᱚᱸᱰᱮ ᱠᱤᱪᱷᱩ ᱫᱤᱱ ᱵᱤᱱ ᱠᱮᱞᱟᱥ ᱞᱮᱠᱚ ᱠᱷᱟᱱ ᱵᱷᱟᱹᱜᱮ ᱠᱚᱜᱼᱟ ᱦᱮᱸ ᱯᱨᱟᱭᱢᱟᱨᱤ ᱤᱥᱠᱩᱞ ᱫᱚ ᱢᱮᱱᱟᱜᱼᱟ ᱯᱨᱟᱭᱢᱟᱨᱤ ᱤᱥᱠᱩᱞ ᱫᱚ ᱦᱟᱜ ᱢᱮᱱᱟᱜᱼᱟ ᱚᱱᱟ ᱫᱚ ᱦᱟᱜ ᱢᱤᱫ ᱫᱤᱱ ᱛᱚ ᱥᱚᱯᱛᱟᱦᱚᱨᱮ ᱢᱤᱫ ᱫᱤᱱ ᱠᱮᱞᱟᱥ ᱦᱩᱭᱩᱜ ᱟᱛᱚ ᱦᱚᱭᱛᱳ ᱨᱚᱵᱤᱵᱟᱨ ᱨᱮ ᱠᱮᱟᱥ ᱠᱚᱵᱤᱱ ᱚᱱᱟ ᱜᱮᱞᱤᱧ ᱞᱟᱹᱭ ᱫᱟ ᱥᱚᱢᱚᱭ ᱠᱟᱛᱮᱜ ᱛᱟᱦᱞᱮ ᱤᱭᱟᱹᱭ ᱵᱤᱱ ᱦᱤᱡᱩᱜ ᱵᱤᱱ ᱛᱟᱦᱚᱞᱮ ᱦᱳᱭ ᱦᱮᱸ ᱦᱮᱸ ᱞᱟᱹᱭ ᱥᱟᱰᱮ ᱟᱠᱚᱣᱟᱞᱤᱧ ᱴᱷᱤᱠ ᱜᱮᱭᱟ ᱛᱟᱦᱚᱞᱮ ᱢᱟ